ᱱᱤᱛ ᱦᱟᱹᱵᱤᱡ ᱫᱚ ᱚᱱᱠᱟᱱ ᱡᱟᱦᱟᱱ ᱯᱩᱛᱷᱤ ᱠᱚ ᱯᱟᱲᱦᱟᱣ ᱵᱟᱝ ᱦᱩᱭ ᱟᱠᱟᱱᱟ ᱡᱟᱦᱟᱸᱛᱮ ᱤᱧ ᱨᱟᱜ ᱚᱪᱚ ᱟᱠᱟᱫᱤᱧᱟᱹ ᱠᱚ ᱢᱮᱱᱠᱷᱟᱱ ᱟᱭᱢᱟ ᱯᱩᱛᱷᱤ ᱠᱚ ᱯᱟᱲᱦᱟᱣ ᱧᱟᱢ ᱟᱠᱟᱫᱟᱹᱧ ᱡᱟᱦᱟᱸ ᱛᱮ ᱤᱧ ᱢᱚᱱᱮ ᱨᱮ ᱩᱫᱽᱜᱟᱹᱣ ᱤᱧ ᱧᱟᱢ ᱟᱠᱟᱫᱟ ᱤᱧᱟᱹᱜ ᱫᱤᱞ ᱫᱟᱲᱮ ᱥᱟᱨᱥᱟᱣ ᱟᱠᱟᱱᱟ ᱱᱚᱣᱟ ᱫᱚ ᱢᱤᱫ ᱞᱟᱦᱟᱱᱛᱤ ᱧᱩᱛᱩᱢᱟᱱ ᱯᱩᱛᱷᱤ ᱛᱟᱦᱮᱸ ᱠᱟᱱᱟ ᱡᱟᱦᱟᱸᱨᱮ ᱢᱤᱫᱴᱟᱝ ᱜᱤᱫᱽᱨᱟᱹ ᱠᱚᱢ ᱩᱢᱮᱨ ᱨᱮᱜᱮ ᱴᱩᱣᱟᱹᱨ ᱮᱱᱟᱭ ᱟᱭᱳ ᱵᱟᱵᱟ ᱛᱮ ᱨᱮᱜᱮᱡ ᱴᱩᱣᱟᱹᱨ ᱜᱤᱫᱽᱨᱟᱹ ᱢᱤᱫᱴᱟᱝ ᱟᱥᱲᱟ ᱨᱤᱱᱤᱡ ᱢᱟᱪᱮᱫ ᱩᱱᱤ ᱦᱟᱨᱟ ᱵᱩᱨᱩ ᱠᱮᱫᱮᱛᱮ ᱟᱡᱤᱡ ᱜᱤᱫᱽᱨᱟᱹ ᱞᱮᱠᱟᱭ ᱚᱞ ᱯᱟᱲᱦᱟᱣ ᱚᱪᱚ ᱠᱮᱫᱮᱭᱟ ᱩᱱᱤ ᱜᱤᱫᱽᱨᱟᱹ ᱦᱚᱸ ᱱᱟᱯᱟᱭ ᱛᱮ ᱯᱟᱲᱦᱟᱣᱮᱱ ᱛᱮ ᱵᱮᱥ ᱪᱟᱹᱠᱨᱤ ᱧᱟᱢ ᱠᱮᱫᱟᱭ ᱟᱨ ᱟᱹᱰᱤ ᱢᱟᱨᱟᱝ ᱯᱳᱥᱴ ᱨᱮ ᱧᱟᱢ ᱠᱮᱜ ᱟᱭ ᱛᱟᱦᱮᱱᱟᱭ ᱩᱱᱤ ᱜᱤᱫᱽᱨᱟᱹ ᱫᱚ ᱢᱟᱪᱮᱫᱟᱜ ᱢᱟᱹᱱᱮ ᱫᱚᱦᱚ ᱠᱮᱫᱟ ᱟᱭᱩ ᱵᱟᱵᱟ ᱛᱮ ᱴᱩᱣᱟᱹᱨ ᱱᱟᱪᱟᱨᱮᱱ ᱨᱮᱦᱚᱸ ᱢᱤᱫᱴᱟᱝ ᱢᱟᱪᱮᱛᱟᱜ ᱩᱢᱩᱞ ᱞᱟᱛᱟᱨ ᱨᱮ ᱢᱤᱫᱴᱟᱝ ᱵᱮᱥ ᱟᱨ ᱱᱟᱯᱟᱭ ᱦᱚᱲᱮ ᱵᱮᱱᱟᱣ ᱮᱱᱟ ᱱᱚᱣᱟ ᱜᱮ ᱟᱹᱰᱤ ᱨᱟᱹᱥᱠᱟᱹ ᱵᱩᱡᱷᱟᱹᱣ ᱮᱱᱟ